ᱦᱮᱞᱳ ᱦᱮᱸ ᱦᱮᱸ ᱞᱟᱹᱭᱵᱮᱱ ᱱᱤᱛᱚᱜ ᱢᱟ ᱯᱮᱠᱴᱤᱥ ᱠᱚᱜᱮ ᱪᱟᱞᱟᱜ ᱠᱟᱱᱟᱦᱟᱸᱜ ᱟᱞᱮᱛᱮᱜᱮᱞᱮ ᱯᱮᱠᱴᱤᱥ ᱵᱟᱲᱟᱭᱮᱫᱼᱟ ᱡᱚᱭᱮᱱᱤᱭᱫᱚ ᱵᱟᱞᱮ ᱡᱚᱭᱮᱱᱤᱝ ᱟᱠᱟᱫᱼᱟ ᱱᱚᱰᱮ ᱢᱚᱦᱰᱟᱞ ᱞᱤᱜᱽᱠᱷᱮᱞ ᱞᱮ ᱥᱟᱵ ᱟᱠᱟᱫᱟ

ᱚᱱᱟ ᱢᱮᱱᱟᱜ ᱜᱮᱭᱟ ᱚᱱᱟ ᱛᱮᱜᱮᱦᱟᱸᱜ ᱞᱮ ᱠᱷᱮᱞ ᱠᱟᱱᱟ ᱦᱟᱸᱜ ᱢᱟᱱᱮ ᱩᱱᱠᱩᱠᱚ ᱢᱮᱱᱟᱜ ᱠᱚᱜᱮᱭᱟ ᱠᱷᱤᱞᱟᱲᱤᱠᱚ ᱟᱨ ᱪᱟᱞᱟᱜ ᱟᱞᱮ ᱛᱚᱵᱮ ᱟᱫᱚ ᱛᱤᱥᱼᱛᱤᱥ ᱪᱟᱞᱟᱜ ᱦᱩᱭᱩᱜᱼᱟ ᱯᱩᱱᱫᱤᱱ ᱜᱟᱱ ᱫᱚᱞᱮ ᱥᱚᱢᱚᱭᱚᱜᱼᱟ ᱥᱚᱯᱛᱟᱨᱮ ᱢᱤᱫ ᱫᱤᱱ ᱢᱟᱱᱮ ᱯᱩᱨᱟᱹ ᱥᱩᱵᱤᱫᱷᱟ ᱛᱚᱵᱮ ᱛᱳ ᱯᱮᱠᱴᱤᱥᱫᱚ ᱚᱸᱰᱮᱜᱮᱞᱮ ᱪᱟᱞᱟᱜᱼᱟ ᱛᱚᱵᱮ ᱥᱚᱯᱛᱟᱨᱮ ᱯᱩᱱᱫᱤᱱ ᱦᱳᱭ ᱦᱳᱭ ᱞᱟᱦᱟᱥᱮᱱ ᱦᱟᱸᱜ ᱞᱟᱦᱟᱥᱮᱫ ᱦᱮᱸ ᱛᱚᱵᱮ ᱪᱟᱞᱟᱜ ᱟᱞᱮ ᱦᱟᱸᱜ ᱛᱚᱵᱮ ᱱᱤᱭᱟᱹ ᱥᱳᱢᱵᱟᱨ ᱠᱷᱚᱱᱟᱜᱞᱮ ᱪᱟᱞᱟᱜᱼᱟ ᱦᱮᱸ ᱴᱷᱤᱠᱜᱮᱭᱟ ᱛᱚᱵᱮ